ᱦᱮᱸ ᱦᱮᱞᱳ ᱟᱢᱫᱚ ᱚᱠᱚᱭ ᱦᱮᱸ ᱤᱧᱫᱚ ᱢᱟᱹᱡᱷᱤ ᱵᱩᱰᱷᱤ ᱠᱟᱱ ᱜᱮᱭᱟ ᱟᱫᱚ ᱪᱮᱫ ᱠᱟᱛᱷᱟᱢ ᱫᱤᱥᱟᱹᱣ ᱠᱟᱫᱟ ᱢᱟ ᱞᱟᱹᱭ ᱛᱟᱞᱟᱝ ᱢᱮ ᱦᱮᱸ ᱦᱮᱸ ᱯᱚᱪᱷᱤᱢ ᱵᱚᱝᱜᱚ ᱨᱮᱭᱟᱜ ᱯᱚᱨᱵᱷᱟᱥ ᱠᱚ ᱠᱟᱹᱡ ᱤᱧ ᱞᱟᱹᱭ ᱟᱢ ᱠᱟᱱᱟ ᱥᱚᱨᱦᱟᱭ ᱟᱵᱚ ᱦᱚᱲᱟᱜ ᱫᱚ ᱥᱟᱱᱛᱟᱲᱤᱭᱟᱜ ᱫᱚ ᱥᱚᱨᱦᱟᱭ ᱵᱟᱦᱟ ᱥᱚᱨᱦᱟᱭ ᱦᱮᱱᱟᱜ ᱛᱟᱵᱚᱱᱟ ᱟᱨ ᱱᱤᱭᱟᱹ ᱡᱷᱟᱲᱠᱷᱚᱸᱰ ᱨᱮᱦᱚᱸ ᱵᱟᱦᱟ ᱥᱤᱨᱦᱟᱭ ᱫᱚ ᱦᱩᱭᱩᱜ ᱠᱟᱱ ᱜᱮᱭᱟ ᱛᱚᱵᱮ ᱵᱟᱦᱟ ᱥᱚᱨᱦᱟᱭ ᱢᱤᱫ ᱫᱚ ᱢᱤᱫ ᱜᱮᱭᱟ ᱟᱨᱠᱤ ᱛᱷᱚᱲᱟᱜᱟᱱ ᱱᱟᱥᱮᱭᱟᱜ ᱠᱤᱥᱟᱹᱬ ᱧᱚᱜ ᱜᱮᱭᱟ ᱯᱟᱥᱮᱡ ᱵᱟᱠᱷᱟᱡ ᱫᱚ ᱢᱤᱫ ᱜᱮᱭᱟ ᱥᱚᱨᱦᱟᱭ ᱫᱚ ᱦᱮᱸ ᱩᱱᱠᱩ ᱫᱚᱠᱚ ᱥᱚᱨᱦᱟᱭᱚᱜ ᱠᱟᱱᱟ ᱯᱳᱥ ᱤᱭᱟᱹ ᱯᱳᱥ ᱤᱭᱟᱹ ᱯᱩᱡᱟᱹᱨᱮ ᱠᱟᱹᱞᱤᱯᱩᱡᱟᱹ ᱨᱮᱠᱚ ᱥᱚᱨᱦᱟᱭᱚᱜ ᱠᱟᱱᱟ ᱦᱮᱸ ᱟᱨ ᱡᱷᱟᱲᱠᱷᱚᱸᱰ ᱨᱮᱱ ᱩᱱᱠᱩ ᱠᱚᱫᱚ ᱠᱟᱹᱞᱤᱯᱩᱡᱟᱹ ᱥᱚᱢᱚᱭ ᱠᱚ ᱥᱚᱨᱦᱟᱭᱚᱜ ᱠᱟᱱᱟ ᱟᱨ ᱟᱵᱚ ᱫᱚᱵᱚᱱ ᱥᱚᱨᱦᱟᱭᱚᱜ ᱠᱟᱱᱟ ᱯᱩᱥ ᱢᱟᱥᱨᱮ ᱚᱱᱠᱟ ᱜᱮᱠᱚ ᱱᱤᱭᱚᱢ ᱠᱟᱫᱟ ᱩᱱᱠᱩ ᱫᱚ ᱮᱱᱟᱱ ᱠᱷᱚᱡ ᱚᱱᱟᱛᱮ ᱩᱱᱠᱩ ᱫᱚ ᱚᱱᱟ ᱠᱟᱹᱞᱤᱯᱩᱡᱟᱹ ᱨᱮᱜᱮ ᱠᱚ ᱥᱚᱨᱦᱟᱭᱚᱜ ᱠᱟᱱᱟ ᱟᱨ ᱟᱵᱚᱫᱚ ᱯᱩᱥ ᱢᱟᱥ ᱵᱚᱱ ᱥᱚᱨᱦᱟᱭᱚᱜ ᱠᱟᱱᱟ ᱯᱩᱥ ᱢᱟᱥ ᱵᱚᱱ ᱥᱚᱨᱦᱟᱭᱚᱜ ᱠᱟᱱᱟ ᱟᱫᱚ ᱪᱮᱫᱟᱜ ᱵᱚᱱ ᱥᱚᱨᱦᱟᱭᱚᱜ ᱠᱟᱱᱟ ᱯᱩᱥ ᱢᱟᱥ ᱫᱚ ᱛᱷᱚᱲᱟ ᱡᱚᱢ ᱧᱩ ᱠᱚᱦᱚᱸ ᱦᱩᱭ ᱧᱚᱜᱚᱜ ᱠᱟᱱᱟ ᱥᱮ ᱴᱟᱠᱟ ᱯᱩᱭᱥᱟᱹ ᱠᱚᱦᱚᱸ ᱦᱩᱭ ᱧᱚᱜᱚᱜ ᱠᱟᱱᱟ ᱟᱫᱚ ᱚᱱᱟ ᱠᱷᱟᱹᱛᱤᱨ ᱛᱮ ᱟᱵᱚ ᱫᱚ ᱯᱩᱥ ᱢᱟᱥ ᱵᱚᱱ ᱥᱚᱨᱦᱟᱭᱚᱜ ᱠᱟᱱᱟ ᱟᱨ ᱩᱱᱠᱩ ᱡᱷᱟᱲᱠᱷᱚᱸᱰ ᱨᱮᱱ ᱦᱚᱲᱫᱚ ᱠᱟᱹᱞᱤᱯᱩᱡᱟᱹ ᱨᱮᱜᱮ ᱠᱚ ᱥᱚᱨᱦᱟᱭᱚᱜ ᱠᱟᱱᱟ ᱟᱨ ᱥᱟᱠᱨᱟᱛ ᱫᱚ ᱱᱤᱭᱟᱹ ᱯᱩᱥ ᱨᱮᱜᱮ ᱢᱟᱥ ᱨᱮᱜᱮ ᱠᱚ ᱥᱟᱠᱨᱟᱛᱚᱜ ᱠᱟᱱᱟ ᱚᱱᱛᱮᱱᱟᱜ ᱵᱟᱯᱞᱟ ᱵᱤᱦᱟᱹ ᱫᱚ ᱟᱨᱠᱤ ᱢᱤᱫᱜᱮ ᱱᱚᱝᱠᱟ ᱜᱮᱠᱚ ᱵᱟᱯᱞᱟ ᱵᱤᱦᱟᱹᱜ ᱠᱟᱱᱟ ᱟᱫᱚ ᱟᱵᱚ ᱥᱮᱜ ᱫᱚ ᱡᱮ ᱢᱚᱬᱮ ᱫᱤᱱ ᱫᱷᱚᱨᱮ ᱠᱚ ᱵᱟᱯᱞᱟᱜᱼᱟ ᱠᱟᱱᱟ ᱵᱚᱞᱮ ᱟᱵᱚ ᱱᱚᱛᱮᱱ ᱠᱚ ᱦᱚᱲᱫᱚ ᱦᱮᱸ ᱢᱚᱬᱮ ᱫᱤᱱ ᱵᱚᱞᱛᱮ ᱠᱚᱲᱟ ᱫᱚ ᱵᱟᱹᱨᱭᱟᱹᱛᱚᱜ ᱠᱚ ᱪᱟᱞᱟᱜᱼᱟ ᱦᱮᱸ ᱚᱸᱰᱮ ᱠᱚ ᱵᱟᱯᱞᱟᱜᱼᱟ ᱛᱟᱨᱯᱚᱨᱮ ᱫᱚᱥᱟᱨ ᱦᱤᱞᱳᱜ ᱠᱚ ᱦᱤᱡᱩᱜᱼᱟ ᱚᱸᱰᱮ ᱠᱷᱚᱡ ᱟᱨᱦᱚᱸ ᱠᱚ ᱦᱤᱡᱩᱜᱼᱟ ᱦᱮᱡ ᱠᱟᱛᱮ ᱱᱚᱰᱮ ᱟᱨᱦᱚᱸ ᱵᱟᱹᱦᱩ ᱠᱩᱲᱤ ᱡᱟᱶᱟᱭ ᱠᱚᱲᱟ ᱚᱸᱰᱮ ᱠᱤᱱ ᱟᱛᱟᱝ ᱟᱫᱮᱨ ᱵᱟᱲᱟ ᱠᱟᱛᱮ ᱡᱚᱢ ᱧᱩ ᱵᱟᱲᱟ ᱠᱟᱛᱮ ᱩᱱ ᱦᱤᱞᱳᱜ ᱫᱚ ᱛᱟᱦᱮᱱᱟ ᱛᱟᱨ ᱯᱚᱨᱮᱨ ᱫᱤᱱ ᱫᱚ ᱟᱨ ᱦᱚᱸᱠᱚ ᱟᱹᱨᱩᱵ ᱡᱟᱝᱜᱟ ᱵᱟᱲᱟ ᱠᱟᱛᱮ ᱵᱷᱚᱡ ᱫᱟᱠᱟ ᱠᱚ ᱡᱚᱢ ᱵᱟᱲᱟ ᱠᱟᱛᱮᱜ ᱟᱫᱚ ᱩᱱ ᱦᱤᱞᱳᱜ ᱫᱚ ᱟᱨᱦᱚᱸ ᱠᱚ ᱵᱤᱫᱟᱹᱭ ᱠᱚᱣᱟ ᱚᱱᱮ ᱚᱱᱠᱟ ᱞᱮᱠᱟᱛᱮ ᱟᱵᱚ ᱫᱚ ᱡᱟᱹᱥᱛᱤ ᱫᱤᱱᱜᱮ ᱢᱚᱬᱮ ᱫᱤᱱᱜᱮ ᱞᱟᱜᱟᱣ ᱟᱵᱚᱱᱟ ᱟᱨ ᱚᱱᱛᱮ ᱡᱷᱟᱲᱠᱷᱚᱸᱰ ᱥᱮᱜ ᱢᱟ ᱟᱸᱡᱚᱢ ᱟᱠᱟᱫ ᱚᱱᱛᱮ ᱢᱟ ᱵᱚᱞᱮ ᱚᱱᱠᱟ ᱢᱤᱫ ᱧᱤᱫᱟᱹ ᱨᱮᱜᱮ ᱠᱚ ᱵᱟᱯᱞᱟ ᱠᱚᱣᱟ ᱚᱠᱟᱨᱮ ᱩᱱ ᱦᱤᱞᱳᱜ ᱧᱤᱫᱟᱹ ᱵᱷᱤᱛᱨᱤ ᱨᱮᱜᱮ ᱵᱟᱯᱞᱟ ᱦᱩᱭᱱᱟ ᱧᱤᱫᱟᱹ ᱵᱷᱤᱛᱨᱤ ᱨᱮᱜᱮ ᱡᱚᱢ ᱧᱩ ᱜᱟᱯᱟ ᱦᱮᱸ ᱧᱤᱫᱟᱹ ᱵᱷᱤᱛᱨᱤ ᱨᱮᱜᱮ ᱡᱚᱛᱚᱣᱟᱜ ᱪᱟᱵᱟᱭᱮᱱᱟ ᱟᱵᱚ ᱱᱚᱛᱮᱱᱟᱜ ᱫᱚ ᱚᱱᱮ ᱚᱱᱠᱟ ᱵᱟᱯᱞᱟ ᱟᱪᱪᱷᱟ ᱴᱷᱤᱠ ᱜᱮᱭᱟ ᱴᱷᱤᱠ ᱜᱮᱭᱟ